ᱟᱞᱮᱫᱚ ᱵᱟᱹᱫ ᱵᱟᱹᱭᱦᱟᱹᱲ ᱛᱟᱞᱟᱨᱮ ᱢᱤᱫᱴᱮᱡ ᱟᱛᱩᱨᱮ ᱛᱟᱞᱮ ᱚᱲᱟᱜ ᱟᱫᱚ ᱪᱟᱹᱨᱤᱫᱤᱠ ᱫᱟᱨᱤ ᱯᱟᱞᱦᱟ ᱤᱭᱟᱹ ᱜᱟᱹᱰᱭᱟᱹ ᱜᱟᱰᱟ ᱟᱲᱮᱨᱮᱜᱮ ᱛᱮᱞᱮ ᱚᱲᱟᱜ ᱟᱫᱚᱢᱮᱱᱠᱷᱟᱱ ᱫᱚ ᱟᱞᱮᱫᱚ ᱫᱟᱠᱟ ᱩᱛᱩ ᱞᱟᱹᱜᱤᱫ ᱫᱚ ᱡᱟᱹᱥᱛᱤ ᱱᱚᱜᱚᱭ ᱥᱟᱦᱟᱱ ᱯᱟᱞᱦᱟ ᱤᱱᱟᱹᱠᱚᱛᱮ ᱜᱮᱞᱮ ᱫᱟᱠᱟ ᱩᱛᱩᱭᱟ ᱟᱨ ᱥᱩᱢᱟᱹᱭ ᱦᱚᱸ ᱱᱚᱛᱮ ᱟᱹᱰᱤ ᱜᱷᱟᱹᱲᱤᱡᱜᱤ ᱞᱟᱜᱟᱜ ᱟ ᱫᱤᱱᱜᱤ ᱫᱤᱱᱜᱤ ᱱᱚᱠᱟ ᱥᱮᱛᱟᱜ ᱠᱷᱚᱡ ᱫᱟᱠᱟ ᱩᱛᱩ ᱢᱮᱱᱠᱷᱟᱡ ᱩᱱᱟᱹᱜ ᱩᱥᱟᱹᱨᱟ ᱫᱚ ᱵᱟᱝ ᱦᱩᱭᱩᱜ ᱠᱟᱱᱟ ᱟᱫᱚ ᱟᱸᱡᱚᱢᱚᱜ ᱠᱟᱱᱟ ᱟᱥᱮᱯᱟᱥᱮ ᱥᱟᱱᱟᱢ ᱦᱚᱲᱜᱤ ᱡᱮ ᱜᱮᱥ ᱵᱩᱜᱤᱛᱮ ᱜᱮᱥᱠᱩ ᱮᱢᱚᱜ ᱠᱟᱱᱟ ᱜᱮᱥᱠᱩ ᱦᱟᱛᱟᱣᱮᱫᱟ ᱟᱫᱚ ᱚᱱᱟ ᱦᱚᱛᱮᱜ ᱛᱮ ᱚᱱᱟ ᱟᱸᱡᱚᱢ ᱠᱟᱛᱮᱜ ᱤᱧᱦᱚ ᱟᱹᱰᱤᱟᱴ ᱚᱱᱟ ᱡᱤᱱᱤᱥ ᱵᱟᱠᱷᱨᱟᱛᱮ ᱵᱟᱲᱟᱭ ᱥᱟᱱᱟ ᱠᱤᱫᱤᱧᱟ ᱚᱱᱟ ᱤᱭᱟᱹᱛᱮ ᱟᱫᱚ ᱤᱧ ᱤᱧᱨᱮᱱ ᱚᱲᱟᱜ ᱦᱚᱲ ᱟᱨ ᱤᱧ ᱯᱟᱲᱩᱭ ᱛᱮᱞᱤᱧ ᱪᱟᱞᱟᱣ ᱞᱮᱱᱟ ᱟᱫᱚ ᱚᱸᱰᱮᱜᱤᱩᱱᱠᱩ ᱜᱮᱥ ᱮᱡᱮᱱᱥᱤ ᱨᱮᱱᱟᱜ ᱚᱯᱷᱤᱥ ᱛᱮᱞᱤᱧ ᱪᱟᱞᱟᱣᱱᱟ ᱟᱨ ᱚᱱᱟᱜᱮᱥ ᱵᱟᱠᱷᱨᱟ ᱛᱮᱠᱩ ᱞᱟᱹᱭ ᱵᱟᱲᱟᱣᱟᱜ ᱞᱤᱧᱟᱹ ᱟᱨ ᱚᱱᱟ ᱜᱮᱥ ᱮᱡᱮᱱᱥᱤ ᱚᱱᱟ ᱡᱟᱦᱟᱸᱨᱮ ᱜᱮᱥᱠᱩ ᱟᱹᱠᱷᱨᱤᱧᱟ ᱚᱸᱰᱮ ᱪᱟᱞᱟᱣ ᱠᱟᱛᱮᱧ ᱧᱮᱞ ᱠᱮᱫᱟ ᱥᱮ ᱟᱹᱰᱤ ᱠᱟᱹᱴᱤᱡ ᱞᱟᱹᱴᱩ ᱱᱟᱱᱟᱱ ᱨᱚᱠᱚᱢ ᱞᱮᱠᱟᱱᱟᱜ ᱵᱮᱵᱚᱥᱛᱟ ᱢᱮᱱᱟᱜ ᱟ ᱢᱮᱱᱠᱷᱟᱱ ᱫᱚ ᱥᱟᱱᱟᱢ ᱦᱚᱲᱜᱤ ᱦᱚᱦᱚ ᱠᱟᱛᱮᱜ ᱚᱱᱟᱠᱩ ᱪᱮᱠ ᱩᱪᱩᱠᱮᱫ ᱞᱮᱭᱟ ᱢᱟ ᱜᱮᱥᱯᱮ ᱪᱟᱞᱟᱣ ᱫᱟᱲᱤᱭᱟᱜ ᱟ ᱥᱮ ᱵᱟᱝ ᱟᱨ ᱢᱟ ᱟᱢᱪᱮᱫ ᱞᱮᱠᱟᱱᱟᱜ ᱮᱢ ᱠᱩᱥᱤᱜ ᱠᱟᱱᱟ ᱠᱟᱹᱴᱤᱡᱟᱜ ᱮᱢ ᱦᱟᱛᱟᱣᱟ ᱥᱮ ᱞᱟᱹᱴᱩᱣᱟᱜ ᱮᱢ ᱦᱟᱛᱟᱣᱟ ᱚᱱᱟ ᱠᱚᱦᱚᱸᱠᱩ ᱩᱫᱩᱜ ᱵᱟᱲᱟᱣᱟᱜ ᱞᱮᱭᱟ ᱧᱮᱞ ᱵᱟᱲᱟ ᱠᱮᱫᱟ ᱞᱮ ᱚᱸᱰᱮ ᱪᱟᱞᱟᱣ ᱠᱟᱛᱮᱜ ᱮᱱᱮᱜᱤᱧ ᱵᱟᱰᱟᱭ ᱠᱮᱫᱟ ᱡᱮ ᱱᱚᱣᱟ ᱪᱮᱫᱞᱮᱠᱟᱠᱩ ᱵᱮᱵᱚᱦᱟᱨᱟ ᱟᱨ ᱠᱟᱹᱴᱤᱡ ᱠᱷᱚᱡ ᱞᱟᱹᱴᱩ ᱦᱟᱹᱵᱤᱡ ᱢᱮᱱᱟᱜ ᱟᱠᱟᱫᱟ ᱢᱮᱱᱟᱷᱟᱱ ᱫᱚ ᱫᱟᱢᱦᱚᱸ ᱚᱱᱠᱟᱜᱤ ᱟᱨ ᱡᱮᱢᱚᱱ ᱟᱢᱟᱜ ᱠᱩᱥᱤ ᱚᱱᱠᱟᱜᱤᱢ ᱦᱟᱛᱟᱣ ᱫᱟᱲᱤᱭᱟᱜ ᱟ ᱛᱚ ᱚᱲᱟᱜ ᱦᱚᱲ ᱟᱨ ᱤᱧ ᱜᱤᱧ ᱠᱩᱥᱤᱭᱮᱱᱟ ᱡᱮ ᱛᱚᱵᱮ ᱞᱟᱹᱴᱩ ᱧᱚᱜ ᱟᱜ ᱜᱮᱞᱟᱝ ᱦᱟᱛᱟᱣᱟ ᱟᱫᱚ ᱚᱱᱠᱷᱟᱡ ᱫᱚ ᱟᱹᱞᱤᱧ ᱫᱚ ᱚᱱᱮ ᱪᱚᱫᱫᱚ ᱠᱮᱡᱤ ᱜᱮᱥ ᱛᱟᱦᱮᱱ ᱚᱱᱠᱟᱱᱟᱜ ᱞᱟᱹᱴᱩᱣᱟᱜ ᱜᱮᱥᱞᱤᱧ ᱟᱹᱜᱩᱠᱮᱫᱟ ᱟᱫᱚ ᱤᱟᱱᱹ ᱟᱹᱜᱩ ᱵᱟᱲᱟᱠᱷᱚᱡ ᱚᱱᱟᱛᱮᱜᱤ ᱱᱚᱜᱚᱭ ᱠᱚᱭᱮᱜ ᱫᱤᱱ ᱠᱷᱚᱡᱤᱧ ᱫᱟᱠᱟᱭᱮᱫᱟ ᱟᱨ ᱢᱮᱱᱠᱦᱟᱱ ᱫᱚ ᱜᱤᱫᱽᱨᱟᱹᱠᱩᱦᱚᱸ ᱤᱥᱠᱩᱞ ᱠᱩ ᱥᱩᱢᱟᱹᱭ ᱨᱮ ᱪᱟᱞᱟᱜ ᱦᱩᱭᱩᱜ ᱠᱟᱱᱛᱟᱠᱩᱣᱟ ᱟᱨ ᱚᱲᱟᱜ ᱦᱚᱲᱦᱚᱸ ᱠᱟᱹᱢᱤᱨᱮ ᱪᱟᱞᱟᱜ ᱦᱩᱭᱩᱜ ᱠᱟᱱᱛᱟᱭᱟ ᱚᱱᱟ ᱦᱚᱛᱮᱡ ᱛᱮ ᱵᱮᱥᱜᱤ ᱵᱷᱟᱞᱤᱜᱤᱧ ᱵᱩᱡᱷᱟᱹᱣᱮᱫᱟ ᱚᱱᱟᱫᱚ ᱟᱹᱰᱤ ᱠᱚᱢ ᱥᱩᱢᱟᱹᱭ ᱨᱮᱜᱤ ᱫᱟᱠᱟ ᱩᱛᱩ ᱦᱩᱭᱩᱜ ᱠᱟᱱᱟ ᱥᱮ ᱜᱤᱫᱽᱨᱟᱹᱣᱟᱜ ᱴᱤᱯᱷᱤᱱ ᱵᱮᱱᱟᱣ ᱦᱚᱸ ᱦᱩᱭᱩᱜ ᱠᱟᱱ ᱛᱤᱧᱟᱹ ᱚᱲᱟᱜ ᱦᱚᱲ ᱥᱮᱛᱟᱜ ᱨᱮ ᱡᱚᱠᱷᱚᱱ ᱠᱟᱹᱢᱤᱭ ᱪᱟᱞᱟᱜ ᱠᱟᱱᱟ ᱛᱚᱠᱷᱚᱱ ᱦᱚᱸ ᱩᱱᱤ ᱱᱟᱥᱛᱟ ᱵᱮᱱᱟᱣ ᱠᱟᱛᱮᱧ ᱮᱢᱫᱟᱲᱤᱭᱟᱭ ᱠᱟᱱᱟ ᱤᱧᱦᱚ ᱫᱟᱠᱟ ᱩᱛᱩ ᱵᱟᱲᱟ ᱠᱟᱛᱮᱜ ᱟᱹᱰᱤᱜᱟᱱ ᱥᱩᱢᱟᱹᱭᱤᱧ ᱧᱟᱢᱫᱟ ᱚᱱᱟ ᱥᱩᱢᱟᱹᱭ ᱨᱮ ᱠᱷᱮᱛᱠᱩ ᱥᱮᱡ ᱠᱟᱹᱢᱤ ᱟᱨ ᱡᱚᱠᱷᱚᱱ ᱠᱷᱮᱛᱠᱩ ᱥᱮᱡ ᱠᱟᱹᱢᱤ ᱵᱟᱝ ᱛᱟᱦᱮᱱ ᱠᱟᱱᱟ ᱛᱚᱠᱷᱚᱱ ᱚᱲᱟᱜ ᱨᱮᱜᱮ ᱯᱟᱹᱴᱭᱟᱹ ᱜᱟᱞᱟᱝ ᱮᱢᱟᱱ ᱠᱩᱧ ᱠᱟᱹᱢᱤ ᱵᱟᱲᱟᱭᱮᱫᱟ ᱟᱫᱚ ᱚᱱᱟ ᱦᱚᱛᱮᱫ ᱛᱮ ᱟᱹᱰᱤ ᱱᱟᱯᱟᱭᱜᱤᱧ ᱵᱩᱡᱷᱟᱹᱣᱮᱫᱟ ᱱᱚᱣᱟ ᱜᱮᱥ ᱦᱟᱛᱟᱣ ᱠᱟᱛᱮᱫ ᱟᱹᱰᱤᱜᱟᱱ ᱟᱹᱰᱤ ᱢᱟᱨᱟᱝ ᱩᱯᱚᱠᱟᱨ ᱦᱩᱭᱟᱠᱟᱱ ᱦᱩᱭᱩᱜ ᱠᱟᱱᱛᱤᱧᱟᱹ ᱤᱧᱟᱹᱜ ᱯᱚᱨᱤᱵᱟᱨ ᱨᱮ ᱟᱹᱰᱤ ᱢᱚᱡ ᱱᱚᱣᱟ ᱡᱤᱱᱤᱥ ᱟᱹᱰᱤ ᱵᱷᱟᱜᱤᱭᱟ ᱟᱹᱰᱤ ᱢᱚᱪ